ᱞᱚᱠᱠᱷᱤ ᱵᱷᱟᱬ ᱫᱚ ᱟᱹᱰᱤ ᱵᱷᱟᱹᱜᱤᱭᱟ ᱚᱱᱟ ᱠᱚᱭᱮᱱ ᱫᱚᱦᱚ ᱫᱚᱦᱚᱛᱮ ᱤᱧ ᱟᱹᱰᱤ ᱠᱟᱹᱢᱤᱧ ᱵᱮᱱᱟᱣ ᱠᱟᱫᱟ ᱟᱨ ᱟᱹᱰᱤ ᱥᱚᱢᱚᱥᱥᱟ ᱨᱮᱦᱚᱧ ᱧᱩᱨ ᱠᱟᱱᱟ ᱞᱚᱠᱠᱷᱤ ᱵᱷᱟᱬᱨᱮ ᱡᱚᱠᱷᱚᱱ ᱡᱟᱦᱟᱸ ᱵᱟᱡᱟᱨᱤᱧ ᱪᱟᱞᱟᱜᱼᱟ ᱢᱤᱫᱴᱟᱠᱟ ᱵᱟᱨ ᱴᱟᱠᱟ ᱠᱚᱭᱮᱱᱤᱧ ᱟᱹᱜᱩᱭᱟ ᱚᱸᱰᱮᱧ ᱫᱚᱦᱚ ᱡᱟᱣᱨᱟᱭᱟ ᱚᱥᱚᱢᱚᱭᱨᱮ ᱯᱮᱲᱟ ᱠᱚ ᱦᱮᱡ ᱜᱚᱫ ᱞᱮᱱᱠᱷᱟᱱ ᱚᱸᱰᱮ ᱠᱷᱚᱱ ᱯᱚᱭᱥᱟᱧ ᱩᱰᱩᱠᱟ ᱯᱚᱭᱥᱟ ᱩᱰᱩᱠ ᱠᱟᱛᱮᱫ ᱚᱸᱰᱮ ᱚᱱᱟ ᱠᱟᱹᱢᱤᱨᱤᱧ ᱞᱟᱜᱟᱣᱟ ᱱᱤᱱᱠᱟᱹ ᱠᱟᱛᱮᱫ ᱚᱱᱟ ᱠᱟᱹᱢᱤ ᱟᱹᱣᱨᱤ ᱥᱟᱹᱛᱼᱥᱟᱹᱛ ᱛᱮᱜᱮ ᱟᱨᱚ ᱢᱤᱫᱴᱟᱱ ᱦᱚᱭᱛᱳ ᱵᱟᱹᱵᱩᱭ ᱨᱩᱣᱟᱹᱼᱦᱟᱹᱥᱩ ᱮᱦᱚᱵ ᱱᱟᱭ ᱩᱱᱤ ᱰᱟᱠᱛᱚᱨ ᱚᱲᱟᱜ ᱤᱫᱤᱭᱮ ᱦᱩᱭᱩᱜᱼᱟ ᱚᱲᱟᱜ ᱨᱮ ᱯᱚᱭᱥᱟ ᱵᱟᱹᱱᱩᱜᱼᱟ ᱛᱟᱦᱞᱮ ᱩᱱ ᱥᱚᱢᱚᱭ ᱦᱚᱸ ᱟᱨᱦᱚᱸ ᱚᱱᱟ ᱞᱚᱠᱠᱷᱤ ᱵᱷᱟᱬ ᱠᱷᱚᱱ ᱯᱚᱭᱥᱟ ᱩᱰᱩᱠ ᱠᱟᱛᱮᱫ ᱟᱨᱚ ᱩᱱᱤ ᱜᱤᱫᱽᱨᱟᱹ ᱨᱟᱱ ᱢᱩᱨᱜᱟᱹᱱ ᱦᱚᱪᱚᱭᱮ ᱠᱟᱹᱱᱟᱹᱧ ᱱᱤᱝᱠᱟᱹ ᱱᱤᱝᱠᱟᱹ ᱛᱮ ᱠᱚᱭᱮᱱ ᱨᱮ ᱧᱮᱞ ᱫᱟᱹᱧ ᱟᱨᱚ ᱥᱚᱢᱚᱭ ᱤᱭᱟᱹᱨᱮ ᱯᱟᱲᱟᱣ ᱫᱤᱧᱟ ᱯᱚᱭᱥᱟ ᱛᱚ ᱵᱟᱹᱱᱩᱜ ᱠᱟᱫᱟ ᱪᱟᱵᱟᱭᱱᱟ ᱞᱚᱠᱠᱷᱤ ᱵᱷᱟᱬᱨᱮ ᱟᱨᱚ ᱱᱤᱝᱠᱟᱹ ᱠᱟᱛᱮᱫ ᱜᱮ ᱫᱤᱱ ᱫᱤᱱᱛᱮ ᱡᱟᱦᱟᱸᱥᱮᱫ ᱜᱮ ᱦᱟᱴ ᱵᱟᱡᱟᱨᱤᱧ ᱪᱟᱞᱟᱜᱼᱟ ᱟᱨ ᱚᱱᱟ ᱞᱚᱠᱠᱷᱤ ᱵᱷᱟᱬ ᱨᱮᱭᱟᱜ ᱯᱚᱭᱥᱟᱧ ᱫᱚᱦᱚᱭᱟ ᱫᱚᱦᱚ ᱫᱚᱦᱚᱛᱮ ᱱᱤᱛᱚᱜ ᱫᱚ ᱞᱚᱠᱠᱷᱤ ᱵᱷᱟᱬ ᱛᱤᱱᱟᱹᱜ ᱡᱟᱦᱟᱸ ᱛᱤᱱᱟᱹᱜ ᱛᱟᱦᱮᱱ ᱠᱟᱱ ᱥᱚᱢᱚᱥᱥᱟ ᱫᱚ ᱢᱟᱡᱷᱮ ᱨᱮ ᱦᱩᱭᱩᱜ ᱠᱟᱱ ᱜᱮᱭᱟ ᱟᱨᱚ ᱚᱱᱠᱟ ᱜᱤᱧ ᱯᱩᱨᱚᱱ ᱮᱫᱟ ᱯᱩᱨᱚᱱ ᱠᱟᱛᱮᱫ ᱜᱮ ᱱᱚᱣᱟ ᱞᱚᱠᱠᱷᱤ ᱵᱷᱟᱬ ᱫᱚᱧ ᱫᱚᱦᱚ ᱤᱫᱤᱮᱫ ᱜᱮᱭᱟ ᱦᱮᱸ ᱚᱱᱟ ᱞᱚᱠᱠᱷᱤ ᱵᱷᱟᱬ ᱫᱚ ᱟᱹᱰᱤ ᱵᱷᱟᱜᱮ ᱡᱤᱱᱤᱥ ᱠᱟᱱ ᱜᱮᱭᱟ